ᱦᱮᱸ ᱦᱮᱞᱳ ᱟᱪᱪᱷᱟ ᱟᱪᱪᱷᱟ ᱟᱪᱪᱷᱟ ᱢᱟ ᱞᱟᱹᱭ ᱢᱮ ᱦᱮᱸ ᱦᱮᱸ ᱦᱮᱸ ᱪᱮᱫ ᱠᱚᱢ ᱪᱟᱥ ᱠᱟᱫᱟ ᱟᱪᱪᱷᱟ

ᱟᱪᱪᱷᱟ ᱦᱮᱸ ᱦᱮᱸ ᱢᱮᱱᱟᱜᱼᱟ ᱟᱪᱪᱷᱟ ᱟᱪᱪᱷᱟ ᱦᱮᱸ ᱧᱟᱢᱚᱜᱼᱟ ᱧᱟᱢᱚᱜᱼᱟ ᱧᱟᱢᱚᱜᱼᱟ ᱟᱪᱪᱷᱟ ᱴᱷᱤᱠ ᱟᱪᱷᱮ ᱦᱤᱡᱩᱜ ᱢᱮ ᱛᱤᱥᱮᱢ ᱦᱤᱡᱩᱜᱼᱟ ᱟᱪᱪᱷᱟ ᱴᱷᱤᱠ ᱟᱪᱷᱮ ᱦᱮᱸ ᱦᱮᱸ ᱦᱮᱸ ᱴᱷᱤᱠ ᱰᱨᱟᱢ ᱴᱷᱤᱠ ᱟᱪᱷᱮ ᱰᱨᱟᱢ ᱦᱚᱸ ᱢᱮᱱᱟᱜ ᱜᱮᱭᱟ ᱟᱨ ᱱᱚᱣᱟ ᱨᱮᱱᱟᱜ ᱫᱟᱢ ᱠᱚᱫᱚ ᱱᱟᱜ ᱱᱤᱛᱳᱝ ᱫᱚ ᱵᱟᱹᱧ ᱞᱟᱹᱭᱟᱢ ᱠᱟᱱᱟ ᱟᱢ ᱫᱚᱠᱟᱱᱮᱢ ᱦᱤᱡᱩᱜᱼᱟ ᱦᱮᱸ ᱟᱨ ᱚᱸᱰᱮ ᱜᱮᱱᱟᱦᱟᱜ ᱚᱱᱟ ᱠᱚᱨᱮᱱᱟᱜ ᱫᱟᱢ ᱫᱚᱧ ᱞᱟᱹᱭᱟᱢᱟ ᱱᱟᱜ ᱦᱮᱸ ᱛᱚ ᱴᱷᱤᱠ ᱟᱪᱷᱮ ᱟᱪᱪᱷᱟ ᱦᱮᱸ ᱟᱪᱪᱷᱟ ᱴᱷᱤᱠ ᱟᱪᱷᱮ ᱚᱱᱟ ᱠᱚᱦᱚᱸ ᱵᱚᱨᱥᱟ ᱞᱟᱹᱜᱤᱫ ᱫᱚ ᱟᱢᱫᱟᱱᱤ ᱦᱩᱭᱩᱜᱼᱟ ᱱᱟᱣᱟ ᱠᱟᱨᱛᱮ ᱦᱮᱸ ᱱᱚᱣᱟ ᱡᱟᱜᱮ ᱦᱩᱭᱩᱜᱼᱟ ᱴᱷᱤᱠ ᱟᱪᱷᱮ ᱦᱮᱸ ᱦᱮᱸ